ᱯᱟᱹᱦᱤᱞ ᱡᱩᱜᱽ ᱫᱚ ᱛᱟᱦᱮᱸ ᱠᱟᱱᱟ ᱡᱮ ᱩᱱᱟᱹᱜ ᱴᱮᱹᱠᱱᱳᱞᱚᱡᱤ ᱨᱮᱱᱟᱜ ᱯᱨᱚᱪᱚᱞᱤᱛᱚ ᱵᱟᱝ ᱛᱟᱦᱮᱸ ᱠᱟᱱ ᱤᱫᱤ ᱠᱟᱛᱮᱫ ᱟᱹᱰᱤ ᱨᱚᱠᱚᱢ ᱱᱟᱱᱟᱦᱩᱱᱟᱹᱨ ᱵᱟᱝ ᱵᱚᱱ ᱧᱮᱞ ᱫᱟᱲᱮᱭᱟᱜ ᱛᱟᱦᱮᱸᱫ ᱢᱮᱱᱠᱷᱟᱱ ᱱᱤᱛᱚᱜ ᱫᱚ ᱴᱮ ᱠᱱᱳᱞᱚᱡᱤ ᱡᱚᱢᱟᱱᱟ ᱥᱮᱴᱮᱨ ᱠᱟᱱᱟ ᱟᱨ ᱱᱚᱣᱟ ᱴᱮᱹᱠᱱᱳᱞᱚᱡᱤ ᱫᱳᱣᱟᱨᱟ ᱛᱮᱜᱮ ᱟᱵᱚ ᱵᱷᱚᱵᱤᱥᱥᱚᱛ ᱨᱮᱱᱟᱜ ᱦᱚᱸ ᱠᱚ ᱧᱮ ᱫᱟᱲᱮᱭᱟᱜ ᱠᱟᱱᱟ ᱟᱨ ᱥᱟᱱᱟᱢ ᱠᱟᱹᱢᱤ ᱦᱚᱨᱟ ᱨᱮᱜᱮ ᱱᱚᱣᱟ ᱴᱮᱹᱠᱱᱳᱞᱚᱡᱤ ᱫᱳᱣᱟᱨᱟ ᱛᱮᱜᱮ ᱠᱚ ᱠᱟᱹᱢᱤ ᱠᱟᱱᱟ ᱥᱮᱫᱟᱭ ᱫᱚ ᱟᱹᱰᱤ ᱥᱤᱛᱩᱝ ᱨᱮ ᱠᱟᱹᱢᱤ ᱠᱟᱹᱢᱤ ᱛᱮᱠᱚ ᱞᱟᱜᱟ ᱪᱟᱵᱟᱭᱮᱱᱟ ᱮᱱᱛᱮ ᱨᱮᱦᱚᱸ ᱠᱟᱹᱢᱤ ᱜᱮ ᱵᱟᱝ ᱯᱩᱨᱟᱹᱜ ᱛᱟᱦᱮᱸᱫ ᱢᱮᱱᱠᱷᱟᱱ ᱱᱤᱛᱚᱜ ᱱᱚᱣᱟ ᱴᱮᱹᱠᱱᱳᱞᱚᱡᱤ ᱫᱳᱣᱟᱨᱟ ᱛᱮᱫᱚ ᱟᱵᱚ ᱩᱱᱤᱫ ᱩᱱ ᱫᱤᱱ ᱞᱮᱠᱟ ᱢᱟᱱᱮ ᱟᱹᱰᱤ ᱦᱟᱰᱣᱟᱨ ᱵᱟᱝ ᱦᱩᱭᱩᱜ ᱠᱟᱱᱟ ᱚᱱᱟ ᱠᱚ ᱞᱟᱹᱜᱤᱫ ᱛᱮᱜᱮ ᱱᱤᱛᱚᱜ ᱴᱮᱹᱠᱱᱳᱞᱚᱡᱤ ᱟᱹᱰᱤ ᱡᱚᱨᱩᱨᱤ ᱜᱮᱭᱟ ᱴᱮᱹᱠᱱᱳᱞᱚᱡᱤ ᱵᱟᱝᱛᱮ ᱥᱮᱫᱟᱭ ᱫᱚ ᱟᱵᱚ ᱢᱟᱱᱚᱣᱟ ᱦᱚᱸ ᱟᱹᱰᱤ ᱡᱳᱨ ᱵᱚᱱ ᱠᱷᱟᱴᱟᱣ ᱞᱮᱱᱟ ᱱᱤᱛᱚᱜ ᱫᱚ ᱚᱱᱟ ᱡᱩᱜᱽ ᱫᱚ ᱪᱟᱵᱟᱣ ᱠᱟᱱᱟ ᱱᱤᱛᱚᱜ ᱫᱚ ᱟᱵᱚ ᱢᱟᱹᱱᱢᱤ ᱦᱚᱸ ᱟᱹᱰᱤ ᱥᱩᱠ ᱥᱟᱶᱛᱮ ᱟᱵᱚ ᱡᱤᱣᱤ ᱦᱚᱵᱚᱱ ᱟᱹᱰᱤ ᱫᱤᱱ ᱞᱟᱹᱜᱤᱫ ᱵᱚᱱ ᱛᱟᱦᱮᱸ ᱫᱟᱲᱮᱭᱟᱜ ᱠᱟᱱᱟ ᱚᱱᱟ ᱠᱷᱟᱹᱛᱤᱨ ᱜᱮ ᱴᱮᱹᱠᱱᱳᱞᱚᱡᱤ ᱫᱚ ᱟᱹᱰᱤ ᱡᱚᱨᱩᱨᱤ ᱜᱮᱭᱟ ᱴᱮᱹᱠᱱᱳᱞᱚᱡᱤ ᱛᱮᱜᱮ ᱟᱵᱚ ᱦᱚᱲ ᱫᱚ ᱡᱟᱹᱥᱛᱤ ᱫᱤᱱ ᱞᱟᱹᱜᱤᱫ ᱢᱮ ᱫᱚᱦᱚ ᱫᱟᱲᱮᱭᱟᱵᱚᱱ ᱠᱟᱱᱟᱭ